ᱛᱮᱦᱮᱧ ᱟᱵᱚ ᱛᱟᱞᱟ ᱨᱮ ᱥᱟᱱᱛᱟᱲᱤ ᱯᱟᱹᱨᱥᱤ ᱪᱮᱛᱟᱱ ᱨᱮ ᱟᱹᱰᱤᱜᱟᱱ ᱮᱴᱟᱜ ᱯᱟᱹᱨᱥᱤ ᱨᱮᱱᱟᱜ ᱚᱨᱥᱚᱝ ᱦᱮᱡ ᱟᱠᱟᱱᱟ ᱟᱵᱚ ᱨᱚᱲ ᱛᱟᱞᱟ ᱨᱮ ᱨᱚᱲ ᱨᱚᱲ ᱛᱮ ᱮᱴᱟᱜ ᱯᱟᱹᱨᱥᱤ ᱵᱚᱱ ᱨᱚᱲ ᱢᱮᱥᱟᱭᱫᱟ ᱟᱨ ᱥᱮᱨᱮᱧ ᱛᱟᱞᱟ ᱛᱮᱦᱚᱸ ᱮᱴᱟᱜ ᱯᱟᱹᱨᱥᱤ ᱨᱮᱱᱟᱜ ᱟᱲᱟᱝ ᱢᱮᱥᱟ ᱠᱟᱛᱮᱜ ᱥᱮᱨᱮᱧ ᱫᱟᱵᱚᱱ ᱚᱠᱚᱭ ᱚᱠᱟ ᱴᱚᱴᱷᱟ ᱨᱮᱱ ᱢᱮᱱᱟᱜ ᱠᱚᱣᱟ ᱚᱱᱟ ᱴᱚᱴᱷᱟ ᱨᱮᱱ ᱦᱚᱲ ᱠᱚ ᱚᱱᱠᱟᱱ ᱯᱟᱹᱨᱥᱤ ᱠᱚ ᱢᱮᱥᱟ ᱠᱟᱛᱮᱜ ᱠᱚ ᱨᱚᱲ ᱠᱟᱱᱟ ᱚᱱᱟᱛᱮ ᱟᱵᱚᱣᱟᱜ ᱯᱟᱹᱨᱥᱤ ᱫᱚ ᱟᱹᱰᱤ ᱜᱟᱱ ᱢᱮᱥᱟ ᱢᱤᱥᱤᱜ ᱠᱟᱱᱟ ᱟᱨᱦᱚᱸ ᱚᱱᱠᱟ ᱜᱮ ᱡᱮᱢᱚᱱ ᱮᱱᱮᱡ ᱥᱨᱮᱨᱧ ᱛᱟᱞᱟ ᱛᱮᱦᱚᱸ ᱟᱵᱚ ᱥᱟᱶᱛᱟ ᱛᱟᱞᱟ ᱨᱮᱱᱟᱜ ᱮᱱᱮᱡ ᱥᱮᱨᱮᱧ ᱵᱟᱝ ᱠᱟᱛᱮᱜ ᱮᱴᱟᱜ ᱯᱟᱹᱨᱥᱤ ᱨᱮᱱ ᱦᱚᱲ ᱠᱚ ᱞᱮᱠᱟ ᱜᱮ ᱰᱤ ᱡᱮ ᱵᱚᱠᱥ ᱟᱛᱮᱜ ᱠᱚ ᱮᱱᱮᱡ ᱥᱮᱨᱮᱧᱫᱟ ᱟᱨ ᱵᱟᱯᱞᱟ ᱵᱷᱟᱸᱰᱟᱱ ᱨᱮ ᱫᱚᱝ ᱮᱱᱮᱡ ᱛᱩᱢᱫᱟᱜ ᱴᱟᱢᱟᱠ ᱵᱟᱝ ᱨᱩ ᱠᱟᱛᱮᱜ ᱪᱷᱟᱯᱚᱞ ᱠᱚ ᱮᱱᱮᱡ ᱮᱫᱟ ᱢᱟᱭᱤᱠ ᱛᱟᱞ ᱛᱮ ᱚᱱᱟ ᱠᱷᱟᱹᱛᱤᱨ ᱟᱹᱰᱤ ᱢᱟᱨᱟᱝ ᱵᱟᱹᱲᱤᱡ ᱚᱨᱥᱚᱝ ᱠᱟᱱᱟ ᱱᱚᱣᱟ ᱠᱚᱫᱚ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱩᱰᱤᱝ ᱦᱩᱰᱤᱝ ᱠᱷᱚᱱᱟᱜ ᱡᱟᱱᱟᱢ ᱯᱟᱹᱨᱥᱤ ᱛᱮ ᱵᱟᱝ ᱨᱚᱲ ᱦᱚᱪᱚ ᱠᱟᱛᱮᱜ ᱮᱴᱟᱜ ᱯᱟᱹᱨᱥᱤ ᱛᱮᱠᱚ ᱨᱚᱲ ᱦᱚᱪᱚᱭᱮᱫ ᱠᱚᱣᱟ ᱚᱱᱟᱛᱮ ᱟᱨᱦᱚᱸ ᱵᱟᱹᱲᱛᱤ ᱚᱨᱥᱚᱝᱼᱚᱜ ᱠᱟᱱᱟ ᱥᱟᱱᱛᱟᱲᱤ ᱯᱟᱹᱨᱥᱤ ᱛᱮ ᱨᱚᱲ ᱟᱹᱰᱤ ᱞᱤᱴᱷᱩᱨ ᱟᱲᱟᱝ ᱟᱸᱡᱚᱢᱚᱜᱼᱟ ᱟᱹᱰᱤ ᱜᱚᱨᱚᱵᱽ ᱟᱱᱟᱜ ᱪᱮᱫᱟᱜ ᱥᱮ ᱱᱚᱣᱟ ᱫᱚ ᱡᱟᱱᱟᱢ ᱟᱲᱟᱝ ᱠᱟᱱᱟ ᱱᱚᱣᱟ ᱨᱚᱲ ᱛᱮ ᱞᱟᱡᱟᱣ ᱵᱟᱝ ᱜᱟᱱᱚᱜᱼᱟ ᱮᱴᱟᱜ ᱦᱚᱲ ᱠᱚ ᱛᱟᱞᱟ ᱨᱮᱫᱚ ᱟᱞᱚᱢ ᱩᱠᱩ ᱫᱚᱦᱚ ᱠᱟᱛᱟᱢᱟ ᱟᱢᱟᱜ ᱡᱟᱱᱟᱢ ᱯᱟᱹᱨᱥᱤ ᱟᱭᱳ ᱟᱲᱟᱝ ᱢᱮᱱᱠᱷᱟᱱ ᱟᱹᱰᱤ ᱦᱚᱲ ᱜᱮ ᱱᱚᱣᱟ ᱥᱟᱱᱛᱟᱲᱤ ᱯᱟᱹᱨᱥᱤᱛᱮ ᱨᱚᱲ ᱠᱚ ᱞᱟᱡᱟᱜ ᱠᱟᱱᱟ ᱟᱨ ᱦᱚᱲ ᱠᱚ ᱥᱟᱢᱟᱝ ᱨᱮ ᱵᱟᱝ ᱠᱚ ᱨᱚᱲᱫᱟ ᱱᱚᱣᱟ ᱫᱚ ᱟᱹᱰᱤ ᱵᱟᱹᱲᱤᱡ ᱚᱨᱥᱚᱝ ᱠᱟᱱᱟ